ᱯᱨᱚᱰᱟᱠᱴ ᱱᱮᱜᱮᱴᱤᱵᱷ ᱫᱚ ᱳᱣᱟᱥᱤᱝ ᱢᱮᱥᱤᱱ ᱨᱮᱭᱟᱜ ᱱᱮᱜᱮᱴᱤᱵᱷ ᱤᱧ ᱞᱟᱹᱭᱟ ᱳᱣᱟᱥᱤᱝ ᱢᱮᱥᱤᱱ ᱫᱚ ᱟᱵᱚ ᱫᱚ ᱴᱟᱭᱤᱢ ᱵᱟᱧᱪᱟᱣ ᱠᱟᱛᱮ ᱠᱤᱪᱨᱤᱡ ᱡᱟᱛᱮ ᱢᱚᱡᱽ ᱛᱮ ᱥᱟᱯᱷᱟᱜ ᱚᱱᱟ ᱞᱟᱹᱜᱤᱫ ᱠᱤᱨᱤᱧ ᱦᱩᱭ ᱞᱮᱱᱟ ᱟᱭᱢᱟ ᱫᱟᱢ ᱛᱤᱧ ᱠᱤᱨᱤᱧ ᱠᱟᱜᱼᱟ ᱠᱤᱨᱤᱧ ᱠᱟᱛᱮ ᱦᱚᱸ ᱟᱹᱰᱤ ᱫᱤᱱ ᱵᱟᱝ ᱪᱟᱞᱟᱣ ᱞᱮᱱᱟ ᱟᱹᱰᱤᱫᱤᱱ ᱵᱟᱝ ᱪᱟᱞᱟᱣ ᱠᱟᱛᱮ ᱵᱟᱹᱲᱤᱡ ᱮᱱᱟ ᱵᱟᱹᱲᱤᱡ ᱠᱟᱛᱮ ᱡᱚᱠᱷᱚᱱ ᱥᱟᱨᱟᱣ ᱞᱟᱹᱜᱤᱫ ᱦᱚᱲᱤᱧ ᱦᱚᱦᱚᱣ ᱠᱚ ᱠᱟᱱᱟ ᱩᱱᱠᱤᱱ ᱦᱚᱸ ᱟᱭᱢᱟ ᱪᱟᱨᱡᱽ ᱠᱚ ᱠᱷᱚᱡᱚᱜ ᱠᱟᱱᱟ ᱟᱭᱢᱟ ᱯᱚᱭᱥᱟ ᱠᱚ ᱠᱷᱚᱡᱚᱜ ᱠᱟᱱᱟ ᱚᱱᱟ ᱡᱩᱛ ᱦᱚᱪᱚᱭ ᱞᱟᱹᱜᱤᱫ ᱛᱚ ᱚᱱᱟ ᱫᱚ ᱠᱤᱱᱛᱩ ᱮᱱᱨᱮᱦᱚᱸ ᱵᱟᱹᱲᱤᱡ ᱦᱩᱭᱱᱟ ᱱᱮᱜᱮᱴᱤᱵᱷ ᱥᱮᱫ ᱪᱟᱞᱟᱣ ᱦᱩᱭᱱᱟ ᱪᱮᱫᱟᱜ ᱚᱠᱛᱚ ᱴᱷᱤᱠ ᱴᱷᱟᱠ ᱵᱟᱭ ᱠᱟᱹᱢᱤᱭᱮᱜ ᱛᱟᱦᱮᱱᱟ ᱡᱚᱛᱚ ᱠᱤᱪᱨᱤᱡ ᱴᱷᱤᱠ ᱴᱷᱟᱠ ᱵᱟᱭ ᱥᱟᱯᱟᱭᱮᱫ ᱠᱟᱱ ᱛᱟᱦᱮᱱᱟ ᱥᱟᱯᱷᱟᱜ ᱠᱟᱱ ᱛᱟᱦᱮᱱᱟ ᱠᱤᱪᱷᱩ ᱟᱨ ᱟᱭᱢᱟ ᱟᱫᱷᱚᱢᱟᱜ ᱫᱚ ᱵᱟᱝ ᱥᱟᱯᱷᱟᱜ ᱠᱟᱱ ᱛᱟᱦᱮᱱᱟ ᱟᱫᱷᱚᱢᱟᱜ ᱫᱚ ᱵᱷᱤᱛᱨᱤ ᱨᱮᱜᱮ ᱟᱹᱪᱩᱨᱚᱜ ᱡᱚᱠᱷᱚᱡ ᱚᱲᱮᱡᱚᱜ ᱠᱟᱱ ᱛᱟᱦᱮᱱᱟ ᱚᱱᱟᱛᱮ ᱤᱧᱫᱚᱧ ᱢᱮᱱᱟ ᱢᱚᱡᱽ ᱠᱷᱚᱡ ᱜᱮ ᱵᱟᱹᱲᱤᱡ ᱮᱱ ᱛᱤᱧᱟᱹ ᱡᱟᱹᱥᱛᱤ ᱚᱱᱟᱛᱮ ᱤᱧᱫᱚ ᱱᱤᱭᱟᱹᱫᱚ ᱟᱹᱰᱤᱜᱟᱱ ᱫᱚ ᱵᱟᱹᱧ ᱠᱩᱥᱤ ᱞᱮᱱᱟ ᱳᱣᱟᱥᱤᱝ ᱢᱮᱥᱤᱱ ᱫᱚ ᱚᱱᱟᱛᱮ ᱵᱟᱹᱧ ᱠᱩᱥᱤ ᱞᱮᱱᱟ ᱤᱧᱟᱹᱜ ᱤᱧ ᱤᱧ ᱥᱚᱸᱜᱮ ᱤᱧ ᱥᱮᱫ ᱠᱷᱚᱡ ᱫᱚ